ᱟᱞᱮ ᱢᱟᱞᱫᱟ ᱫᱚ ᱱᱚᱣᱟ ᱠᱚ ᱜᱟᱹᱰᱤ ᱛᱮᱞᱮ ᱫᱟᱲᱟᱱᱟ ᱚᱴᱳ ᱵᱟᱥ ᱢᱮᱡᱤᱠ ᱟᱨ ᱦᱚᱸ ᱠᱟᱹᱴᱤᱡ ᱠᱟᱹᱴᱤᱡ ᱜᱟᱹᱰᱤ ᱪᱮᱫ ᱠᱚ ᱢᱚᱴᱚᱨ ᱥᱟᱭᱠᱮ ᱥᱟᱭᱠᱮᱞ ᱠᱚᱛᱮ ᱚᱱᱟ ᱠᱚᱛᱮ ᱞᱮ ᱫᱟᱲᱟᱱᱟ ᱟᱨ ᱴᱨᱮᱹᱱ ᱛᱮᱦᱚᱸ ᱞᱮ ᱫᱟᱲᱟᱱᱟ ᱟᱨ ᱴᱨᱮᱹᱱ ᱛᱮᱦᱚᱸ ᱪᱟᱞᱟᱣ ᱵᱟᱲᱟ ᱟᱞᱮ ᱛᱷᱚᱲᱟ ᱥᱟᱺᱜᱤᱧ ᱧᱚᱜ ᱡᱟᱭᱜᱟ ᱦᱚᱸ ᱢᱟᱱᱮ ᱪᱟᱞᱟᱜ ᱟᱞᱮ ᱡᱚᱫᱤ ᱜᱟᱡᱚᱞ ᱠᱚᱨᱮ ᱞᱮ ᱫᱮᱡ ᱞᱮᱱᱠᱷᱟᱱ ᱵᱟᱹᱞᱩᱨᱜᱷᱟᱴ ᱠᱚᱞᱮ ᱪᱟᱞᱟᱜᱼᱟ ᱵᱟᱹᱞᱩᱨᱜᱷᱟᱴ ᱠᱚᱧ ᱪᱟᱞᱟᱣ ᱵᱟᱲᱟ ᱠᱟᱱᱟ ᱚᱱᱟ ᱠᱚᱨᱮ ᱪᱟᱞᱟᱣ ᱵᱟᱲᱟᱜᱼᱟ ᱟᱨ ᱱᱚᱛᱮ ᱮᱹᱠ ᱞᱚᱠᱠᱷᱤ ᱠᱚᱞᱮ ᱪᱟᱞᱟᱜᱼᱟ ᱫᱟᱬᱟᱱ ᱤᱱᱟᱹ ᱠᱚᱨᱮ ᱟᱨ ᱟᱨ ᱜᱟᱹᱰᱤ ᱛᱮᱫᱚ ᱪᱟᱞᱟᱜ ᱟᱞᱮ ᱜᱟᱡᱚᱞ ᱠᱚᱨᱮ ᱥᱮ ᱢᱟᱞᱫᱟ ᱠᱚᱨᱮ ᱫᱟᱬᱟᱱ ᱞᱮ ᱪᱟᱞᱟᱜᱼᱟ ᱟᱨᱦᱚᱸ ᱚᱱᱠᱟ ᱟᱭᱢᱟ ᱡᱟᱭᱜᱟ ᱜᱮᱞᱮ ᱪᱟᱞᱟᱜᱼᱟ ᱫᱟᱬᱟᱱ ᱟᱨ ᱚᱱᱠᱟᱜᱮ ᱟᱹᱰᱤ ᱥᱟᱺᱜᱤᱧ ᱥᱟᱺᱜᱤᱧ ᱞᱮ ᱪᱟᱞᱟᱜᱼᱟ ᱟᱨᱦᱚᱸ ᱚᱱᱛᱮ ᱨᱟᱭᱜᱚᱡᱽ ᱠᱚᱥᱮ ᱦᱚᱸ ᱚᱱᱟ ᱫᱚ ᱵᱟᱥ ᱛᱮᱜᱮ ᱞᱮ ᱪᱟᱞᱟᱜᱼᱟ ᱟᱨ ᱱᱤᱭᱟᱹ ᱠᱚᱨᱮᱜ ᱥᱩᱨ ᱡᱟᱭᱜᱟ ᱫᱚ ᱮᱠᱩᱥ ᱢᱟᱭᱤᱞ ᱠᱚᱨᱮ ᱞᱮ ᱪᱟᱞᱟᱜ ᱫᱚ ᱚᱴᱳ ᱛᱮᱞᱮ ᱪᱟᱞᱟᱜᱼᱟ ᱵᱟᱝ ᱠᱷᱟᱡ ᱫᱚ ᱥᱟᱭᱠᱮᱞ ᱛᱮ ᱵᱟᱝ ᱠᱷᱟᱡ ᱫᱚ ᱵᱟᱝ ᱠᱷᱟᱡ ᱫᱚ ᱴᱳᱴᱳ ᱠᱚᱛᱮ ᱞᱮ ᱪᱟᱞᱟᱜᱼᱟ ᱤᱱᱟᱹ ᱠᱚᱛᱮ ᱞᱮ ᱫᱟᱬᱟ ᱵᱟᱲᱟᱭ ᱞᱮ ᱪᱟᱞᱟᱜᱼᱟ ᱟᱨ ᱟᱞᱮ ᱱᱤᱭᱟᱹ ᱠᱚᱨᱮ ᱫᱚ ᱥᱩᱨ ᱨᱮᱫᱚ ᱥᱠᱩᱞ ᱫᱚ ᱵᱟᱹᱱᱩᱜᱼᱟ ᱛᱚ ᱟᱞᱮ ᱥᱮᱱᱟᱜ ᱥᱠᱩᱞ ᱫᱚ ᱥᱟᱺᱜᱤᱧ ᱜᱮᱭᱟ ᱚᱱᱟᱛᱮ ᱟᱞᱮ ᱫᱚ ᱱᱚᱣᱟ ᱥᱠᱩᱞ ᱠᱚᱨᱮ ᱫᱚ ᱴᱷᱟᱠ ᱴᱷᱤᱠ ᱯᱟᱲᱦᱟᱜ ᱠᱚ ᱵᱟᱝ ᱦᱩᱭᱩᱜ ᱠᱟᱱ ᱛᱟᱞᱮᱭᱟ ᱟᱨ ᱯᱟᱲᱦᱟᱜ ᱟᱞᱮ ᱪᱤᱠᱟ ᱛᱮ ᱫᱤᱭᱮ ᱚᱠᱟ ᱫᱚ ᱠᱞᱟᱥ ᱦᱚᱸ ᱵᱟᱝ ᱦᱩᱭᱩᱜ ᱛᱟᱞᱮᱭᱟ ᱢᱟᱥᱴᱟᱨ ᱠᱚ ᱠᱚᱢ ᱜᱮᱭᱟ ᱚᱱᱟᱛᱮ ᱚᱠᱟ ᱠᱚᱨᱮ ᱯᱟᱸᱪ ᱪᱷᱚᱴᱤ ᱠᱮᱞᱟᱥ ᱨᱮᱱᱟᱜ ᱠᱟᱛᱷᱟ ᱚᱱᱟ ᱠᱚᱨᱮ ᱚᱠᱟ ᱫᱚ ᱯᱮᱭᱟ ᱚᱠᱟ ᱫᱚ ᱵᱟᱨᱭᱟ ᱠᱞᱟᱥ ᱠᱟᱛᱮᱫ ᱜᱮᱞᱮ ᱦᱟᱹᱡᱩᱜᱼᱟ ᱟᱨ ᱡᱚᱢᱼᱧᱩ ᱠᱚᱦᱚᱸ ᱚᱠᱚᱭ ᱫᱚ ᱨᱮᱸᱜᱮᱡ ᱟᱹᱥᱟᱱ ᱛᱮ ᱴᱷᱤᱠᱴᱷᱟᱠ ᱵᱟᱝ ᱦᱳᱭᱚᱜᱼᱟ ᱡᱚᱢᱼᱧᱩ ᱚᱱᱟᱛᱮ ᱟᱞᱮ ᱩᱥᱟᱹᱨᱟ ᱛᱮᱞᱮ ᱟᱞᱮ ᱦᱤᱡᱩᱜᱚᱜᱼᱟ ᱚᱲᱟᱜ ᱞᱮ ᱦᱤᱡᱩᱜᱼᱟ ᱟᱨ ᱥᱩᱨ ᱧᱚᱜ ᱥᱠᱩᱞ ᱦᱩᱭ ᱞᱮᱱᱠᱷᱟᱱ ᱫᱚ ᱟᱞᱮ ᱫᱚ ᱢᱚᱡᱽ ᱜᱮ ᱢᱟᱱᱮ ᱢᱚᱡᱽ ᱛᱮᱞᱮ ᱯᱟᱲᱦᱟᱣ ᱠᱚᱜᱼᱟ ᱟᱨ ᱩᱥᱟᱹᱨᱟ ᱞᱮ ᱪᱟᱞᱟᱜ ᱦᱮᱡ ᱠᱚᱜᱼᱟ ᱟᱨ ᱤᱱᱟᱹ ᱜᱮ